ᱦᱮᱸ ᱢᱮᱱ ᱫᱟᱹᱧ ᱱᱚᱝᱟ ᱟᱵᱚ ᱥᱟᱶᱛᱟᱞ ᱠᱚ ᱵᱟᱦᱟ ᱠᱚᱨᱮ ᱪᱮᱫᱞᱮᱠᱟ ᱵᱚᱱ ᱦᱚᱨᱚᱜ ᱵᱟᱸᱫᱮᱜᱼᱟ

ᱟᱪᱪᱷᱟ ᱤᱱᱟᱹ ᱯᱚᱨᱮ ᱫᱚ ᱱᱟᱦᱟᱜ ᱫᱚ ᱛᱟᱦᱞᱮ ᱚᱠᱟᱞᱮᱠᱟ ᱧᱮᱞᱚᱜ ᱠᱟᱱᱟ ᱦᱩᱸ ᱵᱟᱝᱟ ᱟᱨᱚ ᱱᱚᱣᱟ

ᱦᱮᱸ ᱛᱟᱨᱯᱚᱨᱮ ᱟᱪᱪᱷᱟ ᱚᱱᱟ ᱠᱚᱫᱚ ᱡᱚᱛᱚᱜᱤᱧ ᱵᱩᱡᱽ ᱧᱟᱢ ᱠᱮᱫᱟ ᱢᱟ ᱛᱚᱵᱮ ᱤᱱᱠᱟᱹᱜᱮ ᱫᱚᱦᱚᱭᱤᱫᱟᱹᱧ ᱦᱮᱸ